ᱟᱵᱚᱣᱟᱜ ᱥᱟᱶᱛᱟ ᱨᱮ ᱡᱟᱦᱟᱸ ᱮᱥᱮᱨ ᱠᱚ ᱧᱮᱞ ᱧᱟᱢᱚᱜ ᱠᱟᱱᱟ ᱢᱮᱱᱠᱷᱟᱱ ᱟᱵᱚᱣᱟᱜ ᱯᱟᱹᱦᱤᱞ ᱛᱮᱱᱟᱜ ᱡᱟᱦᱟᱸ ᱥᱟᱶᱛᱟ ᱟᱹᱨᱤ ᱨᱮ ᱛᱟᱦᱮᱸ ᱠᱟᱱᱟ ᱛᱮᱦᱮᱧ ᱜᱟᱯᱟ ᱫᱚ ᱱᱚᱜᱼᱚ ᱱᱚᱣᱟ ᱠᱚᱫᱚ ᱟᱥᱛᱮ ᱟᱥᱛᱮ ᱟᱨ ᱪᱮᱫ ᱪᱟᱞᱟᱜ ᱠᱟᱱᱟ ᱢᱮᱱᱠᱷᱟᱱ ᱱᱚᱜᱼᱚ ᱱᱚᱣᱟᱠᱚ ᱡᱟᱛᱮ ᱵᱚᱱ ᱡᱤᱭᱟᱹᱲ ᱫᱚᱦᱚᱭ ᱡᱮᱢᱚᱱ ᱵᱟᱯᱞᱟ ᱟᱹᱨᱤ ᱵᱷᱟᱸᱰᱟᱱ ᱟᱹᱨᱤ ᱪᱷᱟᱹᱴᱭᱟᱹᱨ ᱟᱹᱨᱤ ᱮᱭ ᱱᱚᱜᱼᱚᱭ ᱱᱚᱣᱟ ᱞᱟᱭᱼᱞᱟᱠᱪᱟᱨ ᱠᱚ ᱚᱱᱟ ᱥᱟᱶᱛᱮ ᱮᱱᱮᱡ ᱥᱮᱨᱮᱧ ᱨᱚᱲ ᱱᱚᱜᱼᱚ ᱱᱚᱣᱟᱠᱚ ᱡᱟᱛᱮ ᱵᱚᱱ ᱡᱤᱭᱟᱹᱣ ᱫᱚᱦᱚᱭ ᱱᱚᱜᱼᱚ ᱱᱚᱣᱟᱜᱮ ᱤᱧᱫᱩᱧ ᱟᱥᱚᱜ ᱠᱟᱱᱟ ᱟᱵᱚ ᱥᱟᱶᱛᱟ ᱟᱹᱨᱤ ᱡᱩᱫᱤ ᱵᱚᱱ ᱵᱟᱧᱪᱟᱣ ᱫᱚᱦᱚᱭᱟ ᱢᱮᱱᱠᱷᱟᱜ ᱟᱵᱚᱣᱟᱜ ᱟᱵᱚᱣᱟᱜ ᱥᱟᱶᱛᱟ ᱦᱚᱸ ᱢᱤᱫᱴᱟᱱ ᱩᱯᱨᱩᱢ ᱛᱟᱦᱮᱱᱟ ᱥᱮ ᱥᱟᱶᱛᱟ ᱛᱟᱦᱮᱱᱟ ᱟᱨ ᱥᱟᱶᱛᱟ ᱟᱹᱭᱩᱨᱤᱭᱟᱹ ᱡᱩᱫᱤ ᱟᱵᱚ ᱱᱚᱣᱟ ᱟᱹᱨᱤᱪᱟᱹᱞᱤ ᱵᱟᱵᱚᱱ ᱫᱚᱦᱚᱭᱟ ᱢᱮᱱᱠᱷᱟᱱ ᱟᱵᱚ ᱵᱚᱱ ᱟᱫᱚᱜ ᱠᱟᱱᱟ ᱡᱟᱛᱮ ᱟᱵᱚ ᱱᱚᱣᱟ ᱟᱵᱚᱣᱟᱜ ᱨᱚᱲ ᱟᱹᱨᱤ ᱥᱮ ᱱᱚᱜᱼᱚ ᱱᱚᱣᱟ ᱠᱚᱵᱚᱱ ᱡᱤᱭᱟᱹᱣ ᱫᱚᱦᱚᱭ ᱱᱚᱜᱼᱚ ᱱᱟ ᱠᱚᱜᱮ ᱟᱵᱚᱣᱟᱜ ᱥᱟᱶᱛᱟ ᱪᱮᱛᱟᱱ ᱨᱮ ᱢᱤᱫᱴᱮᱡ ᱱᱚᱡᱤᱨ ᱢᱮᱱᱟᱜᱼᱟ ᱱᱤᱛᱚᱜ ᱫᱚ ᱟᱵᱚ ᱥᱟᱶᱛᱟ ᱪᱮᱛᱟᱱ ᱨᱮ ᱡᱟᱦᱟᱸ ᱧᱮᱞ ᱧᱟᱢᱚᱜ ᱠᱟᱱᱟ ᱵᱟᱯᱞᱟᱨᱮ ᱵᱤᱦᱟᱹᱨᱮ ᱱᱟᱦᱟᱜ ᱡᱩᱜᱽ ᱨᱮᱱ ᱜᱤᱫᱽᱨᱟᱹ ᱠᱚ ᱱᱚᱜᱼᱚᱭ ᱡᱮᱵᱚᱱ ᱵᱮᱵᱚᱦᱟᱨᱮᱜ ᱛᱟᱵᱚ ᱱᱟ ᱡᱮ ᱰᱤᱡᱮ ᱵᱚᱠᱥ ᱠᱚ ᱮᱢᱱ ᱠᱚ ᱮᱱᱟᱱ ᱡᱚᱠᱷᱟᱡ ᱫᱚ ᱛᱟᱦᱮᱸ ᱠᱟᱱᱟ ᱛᱩᱢᱫᱟᱜ ᱴᱟᱢᱟᱠ ᱫᱚᱝ ᱫᱚᱝ ᱠᱚ ᱮᱱᱮᱡ ᱠᱟᱱ ᱛᱟᱦᱮᱸ ᱠᱟᱱᱟ ᱵᱟᱯᱞᱟᱨᱮ ᱱᱟᱹᱴᱩᱣᱟᱹᱵ ᱵᱚᱱ ᱫᱚᱱ ᱮᱜ ᱛᱟᱦᱮᱸ ᱠᱟᱱᱟ ᱱᱚᱜᱼᱚ ᱱᱟᱠᱚ ᱡᱟᱛᱮ ᱠᱟᱛᱮᱜ ᱵᱚᱱ ᱡᱤᱭᱟᱹᱣ ᱫᱚᱦᱚ ᱫᱟᱲᱮᱭᱟᱜ ᱢᱟ ᱱᱚᱜᱼᱚ ᱱᱚᱣᱟᱜᱮ ᱤᱧ ᱫᱩᱧ ᱟᱥᱚᱜ ᱠᱟᱱᱟ ᱡᱟᱛᱮ ᱱᱚᱣᱟ ᱠᱚᱵᱚᱱ ᱫᱚᱦᱚᱭ ᱢᱟ ᱫᱤᱥᱚᱢ ᱨᱮᱱ ᱥᱮ ᱥᱮᱨᱣᱟ ᱨᱮᱱᱟᱜ ᱠᱟᱞᱪᱟᱨ ᱠᱚ ᱛᱚᱵᱮ ᱟᱵᱚᱣᱟᱜ ᱢᱤᱫᱴᱮᱡ ᱱᱚᱡᱤᱨ ᱛᱟᱦᱮᱱᱟ ᱡᱮ ᱥᱚᱨᱠᱟᱨ ᱯᱟᱥᱴᱟ ᱥᱮᱡ ᱦᱚᱸᱠᱚ ᱵᱩᱡᱽ ᱫᱟᱲᱮᱭᱟᱜᱼᱟ ᱵᱟᱝ ᱱᱩᱠᱩ ᱫᱚ ᱥᱟᱥᱠᱨᱤᱛ ᱢᱮᱱᱟᱜ ᱛᱟᱠᱚᱣᱟ ᱥᱮ ᱟᱹᱨᱤᱪᱟᱞᱤ ᱢᱮᱱᱟᱜ ᱛᱟᱠᱚᱣᱟ ᱵᱟ ᱢᱤᱫᱴᱮᱡ ᱡᱟᱹᱛ ᱠᱟᱱᱟᱠᱚ ᱱᱚᱣᱟ ᱟᱵᱚᱣᱟᱜ ᱩᱯᱨᱩᱢ ᱱᱚᱣᱟ ᱡᱩᱫᱤ ᱟᱵᱚ ᱵᱟᱵᱚᱱ ᱫᱚᱦᱚᱭᱟ ᱟᱵᱚᱣᱟᱜ ᱩᱯᱨᱩᱢ ᱪᱟᱵᱟᱜᱼᱟ ᱥᱮ ᱟᱵᱚ ᱦᱚᱸᱵᱚᱱ ᱪᱟᱵᱟᱜᱼᱟ ᱱᱚᱜᱼᱚ ᱱᱚᱣᱟᱠᱚ ᱟᱵᱚᱣᱟᱜ ᱪᱷᱟᱹᱛᱤᱠ ᱫᱚᱦᱚ ᱠᱟᱛᱮᱜ ᱡᱚᱛᱚ ᱦᱚᱲ ᱵᱚᱱ ᱩᱭᱦᱟᱹᱨ ᱵᱷᱟᱵᱽᱱᱟᱜ ᱢᱟ ᱱᱤᱭᱟᱹ ᱠᱚ ᱠᱟᱛᱷᱟᱜᱮ ᱤᱧᱫᱩᱧ ᱞᱟᱹᱭᱮᱜ ᱛᱟᱵᱚᱱᱟ ᱟᱨ ᱱᱚᱣᱟ ᱠᱚᱜᱮ ᱫᱮᱱ ᱡᱚᱛᱚ ᱠᱚᱛᱮ ᱵᱚᱱ ᱞᱟᱦᱟ ᱤᱫᱤᱭᱟ ᱥᱮᱵᱚᱱ ᱠᱟᱞᱪᱟᱨᱟ ᱱᱤᱭᱟᱹ ᱠᱚ ᱠᱟᱛᱷᱟ ᱢᱮᱱ ᱠᱟᱛᱮᱜ ᱜᱤᱧ ᱢᱩᱪᱟᱹᱫ ᱫᱟ